ᱡᱷᱟᱲᱠᱷᱚᱸᱰ ᱯᱚᱱᱚᱛ ᱨᱮᱫᱚ ᱡᱟᱹᱥᱛᱤ ᱠᱷᱚᱱ ᱡᱟᱹᱥᱛᱤ ᱪᱟᱣᱞᱮ ᱜᱮᱠᱚ ᱟᱨᱡᱟᱣᱟ ᱪᱟᱣᱞᱮ ᱥᱟᱞ ᱨᱮ ᱢᱤᱫ ᱫᱷᱟᱹᱣ ᱜᱮᱠᱚ ᱪᱟᱥᱼᱟ ᱪᱤᱠᱟᱹᱛᱮ ᱡᱷᱟᱲᱠᱷᱚᱸᱰ ᱯᱚᱱᱚᱛ ᱨᱮᱫᱚ ᱢᱚᱱᱥᱩᱱ ᱩᱯᱚᱨ ᱨᱮᱜᱮ ᱰᱤᱯᱮᱱᱰ ᱟᱠᱟᱱᱟ ᱚᱱᱟ ᱤᱫᱤᱛᱮ ᱥᱟᱞᱨᱮ ᱮᱹᱠᱵᱟᱨ ᱜᱮ ᱪᱟᱥ ᱦᱩᱭᱩᱜᱼᱟ ᱡᱟᱦᱟᱸᱭ ᱠᱚ ᱦᱳᱲᱳ ᱪᱟᱣᱞᱮ ᱵᱟᱠᱚ ᱪᱟᱥ ᱫᱟᱲᱮᱭᱟᱜᱼᱟ ᱩᱱᱠᱩ ᱫᱚ ᱯᱳᱞᱴᱨᱤ ᱥᱤᱢ ᱦᱚᱸᱠᱚ ᱪᱟᱥ ᱥᱮ ᱟᱹᱥᱩᱞ ᱠᱚᱣᱟ ᱠᱚ ᱡᱟᱦᱟᱸ ᱫᱚ ᱟᱠᱚᱣᱟᱜ ᱚᱲᱟᱜ ᱯᱚᱨᱤᱵᱟᱨ ᱥᱮ ᱥᱩᱞᱩᱠ ᱜᱷᱟᱨᱚᱸᱡᱽ ᱪᱟᱞᱟᱣ ᱞᱟᱹᱜᱤᱫ ᱦᱚᱸ ᱢᱮᱱ ᱫᱟᱲᱮᱭᱟᱜ ᱟᱢ ᱟᱨ ᱪᱟᱣᱞᱮ ᱥᱩᱢᱩᱱ ᱫᱚ ᱵᱟᱝ ᱜᱩᱦᱩᱢ ᱡᱚᱸᱰᱨᱟ ᱛᱩᱲᱟᱹᱢ ᱟᱭᱢᱟ ᱚᱱᱠᱟ ᱡᱚᱢᱟᱱ ᱵᱟᱝᱫᱚ ᱛᱩᱲᱤ ᱯᱷᱩᱲᱤ ᱠᱟᱹᱥᱟᱹᱨᱤ ᱞᱮᱠᱟᱱ ᱡᱤᱱᱤᱥ ᱦᱚᱸ ᱪᱟᱥ ᱟᱠᱚ